ᱦᱚᱲᱢᱚ ᱢᱚᱴᱟ ᱞᱮᱱᱠᱷᱟᱱ ᱞᱚᱞᱚ ᱥᱤᱛᱩᱝ ᱨᱮ ᱵᱟᱝ ᱜᱮᱵᱚᱱ ᱠᱟᱹᱢᱤ ᱫᱟᱲᱮᱭᱟᱜ ᱠᱟᱱᱟ ᱟᱨ ᱳᱡᱚᱱ ᱠᱚᱢ ᱞᱟᱹᱜᱤᱫ ᱛᱮ ᱫᱤᱱ ᱦᱤᱞᱳᱜ ᱢᱟᱱᱮ ᱢᱟᱴᱷ ᱨᱮ ᱵᱮᱭᱟᱢᱚᱜ ᱦᱩᱭᱩᱜ ᱠᱟᱱᱟ ᱥᱮ ᱥᱮᱛᱟᱜ ᱨᱮ ᱢᱚᱨᱱᱤᱝ ᱚᱣᱟᱠ ᱛᱟᱲᱟᱢ ᱦᱩᱭᱩᱜ ᱠᱟᱱᱟ ᱥᱮᱛᱟᱜ ᱨᱮ ᱟᱨ ᱚᱱᱟᱞᱮᱠᱟᱛᱮ ᱦᱚᱲ ᱳᱡᱚᱱ ᱠᱚᱢ ᱞᱮᱱᱠᱷᱟᱱ ᱵᱟᱹᱲᱛᱤ ᱨᱳᱜᱽ ᱵᱤᱫᱷᱤ ᱠᱚᱱ ᱦᱚᱸ ᱢᱟᱱᱮ ᱱᱟᱯᱟᱭ ᱵᱚᱱ ᱛᱟᱦᱮᱱ ᱠᱟᱱᱟ ᱟᱨ ᱥᱟᱱᱟᱢᱟᱜ ᱵᱚᱱ ᱠᱟᱹᱢᱤ ᱫᱟᱲᱮᱭᱟᱜ ᱠᱟᱱᱟ ᱟᱨ ᱚᱱᱟ ᱞᱮᱠᱟᱛᱤᱧ ᱢᱮᱱᱟ ᱡᱮ ᱳᱡᱚᱱ ᱠᱚᱢ ᱫᱚ ᱵᱷᱟᱹᱜᱤ ᱜᱮᱭᱟ ᱟᱨ ᱦᱚᱲ ᱦᱚᱸ ᱡᱚᱛᱚ ᱦᱚᱲ ᱢᱚᱡᱽ ᱜᱮᱠᱚ ᱛᱮᱦᱮᱱ ᱟᱱᱮᱡ ᱟᱨ ᱢᱚᱡᱽ ᱜᱮ ᱪᱮᱨᱦᱟ ᱦᱚᱸᱢ ᱧᱮᱞᱚᱜ ᱟᱱᱤᱡ ᱟᱨ ᱢᱚᱴᱟ ᱞᱮᱱᱠᱷᱟᱱ ᱟᱹᱰᱤ ᱵᱤᱵᱷᱚᱛᱥᱚ ᱧᱮᱼᱧᱮᱞᱟ ᱵᱤᱪᱪᱷᱤᱨᱤ ᱜᱮ ᱟᱨ ᱠᱟᱹᱢᱤ ᱦᱚᱸ ᱵᱟᱝᱮᱢ ᱠᱟᱹᱢᱤ ᱫᱟᱲᱮᱭᱟᱜᱼᱟ ᱞᱚᱞᱚ ᱥᱤᱛᱩᱝ ᱦᱚᱸ ᱵᱟᱝᱮᱢ ᱥᱟᱦᱟᱣᱟ ᱚᱱᱟ ᱞᱮᱠᱟᱛᱤᱧ ᱢᱮᱱᱟ ᱡᱮ ᱳᱡᱚᱱ ᱠᱚᱢ ᱛᱮᱦᱮᱱ ᱫᱚ ᱱᱟᱯᱟᱭ ᱜᱮᱭᱟ ᱟᱹᱰᱤ ᱠᱚᱢ ᱦᱚᱸ ᱵᱟᱝ ᱟᱹᱰᱤ ᱵᱟᱹᱲᱛᱤ ᱦᱚᱸ ᱵᱟᱝ ᱛᱚ ᱦᱤᱥᱟᱹᱵ ᱨᱮᱱᱟᱜ ᱫᱩᱱᱤᱭᱟᱹ ᱨᱮ ᱛᱮᱦᱮᱱ ᱫᱚ ᱟᱹᱰᱤ ᱜᱮ ᱱᱟᱯᱟᱭᱟ